ᱤᱧ ᱤᱧᱟᱹᱜ ᱯᱷᱳᱱ ᱛᱮ ᱦᱟᱯ ᱯᱷᱳᱴᱳ ᱯᱷᱩᱞ ᱯᱷᱳᱴᱳ ᱥᱟᱶᱛᱮ ᱟᱹᱰᱤ ᱟᱭᱢᱟ ᱞᱮᱠᱟᱱᱟᱜ ᱯᱷᱳᱴᱳᱧ ᱠᱷᱤᱪᱟᱹᱣ ᱵᱟᱲᱟᱜᱼᱟ ᱟᱨ ᱟᱹᱰᱤ ᱪᱮᱨᱦᱟ ᱜᱤᱧ ᱠᱷᱤᱪᱟᱹᱣ ᱫᱟᱲᱮᱭᱟᱜᱼᱟ ᱚᱱᱟ ᱥᱟᱶᱛᱮ ᱯᱷᱳᱴᱳ ᱫᱚ ᱟᱹᱰᱤ ᱪᱮᱨᱦᱟ ᱛᱩᱞᱟᱹᱜᱼᱟ ᱟᱨ ᱟᱹᱰᱤ ᱪᱮᱨᱦᱟ ᱜᱮ ᱧᱮᱞᱚᱜᱼᱟ ᱯᱷᱳᱴᱳ ᱠᱚ ᱛᱩᱞᱟᱹᱣ ᱠᱟᱛᱮ ᱤᱧ ᱟᱹᱰᱤ ᱨᱟᱹᱥᱠᱟᱹ ᱜᱤᱧ ᱟᱹᱭᱠᱟᱹᱣᱟ ᱟᱨ ᱟᱹᱰᱤ ᱠᱩᱥᱤᱧ ᱵᱩᱡᱷᱟᱹᱣᱟ ᱟᱨ ᱱᱚᱣᱟ ᱯᱷᱳᱴᱳ ᱠᱚ ᱧᱮᱞ ᱠᱟᱛᱮ ᱤᱧ ᱦᱚᱸ ᱟᱹᱰᱤ ᱠᱩᱥᱤ ᱫᱷᱟᱨᱟᱜᱤᱧ ᱵᱩᱡᱷᱟᱹᱣᱟ